ᱡᱟᱦᱟᱸᱭ ᱢᱤᱫ ᱦᱚᱲᱟᱜ ᱡᱟᱦᱟᱸᱭ ᱧᱮᱞᱛᱮ ᱢᱚᱱᱮ ᱪᱮᱫᱼᱮ ᱢᱮᱱ ᱦᱚᱪᱚᱭᱫᱟ ᱡᱟᱦᱟᱸᱭ ᱦᱚᱲ ᱩᱱᱤ ᱪᱮᱫᱼᱮ ᱠᱟᱹᱢᱤ ᱠᱟᱱᱟᱭ ᱤᱧ ᱦᱚᱸ ᱩᱱᱤ ᱞᱮᱠᱟ ᱠᱩᱠᱢᱩ ᱡᱮᱱᱚᱧ ᱧᱮᱞ ᱟᱨ ᱤᱧᱟᱹᱜ ᱠᱩᱠᱢᱩ ᱫᱚ ᱡᱮᱱᱚ ᱯᱩᱨᱟᱹᱜ ᱛᱤᱧ ᱟᱨ ᱡᱩᱫᱤ ᱩᱱᱤ ᱞᱮᱠᱟ ᱦᱩᱭ ᱞᱮᱱ ᱛᱤᱧ ᱠᱷᱟᱱ ᱤᱧᱫᱚ ᱟᱹᱰᱤ ᱟᱸᱴᱤᱧ ᱠᱩᱥᱤᱭᱟᱜᱼᱟ ᱡᱩᱫᱤ ᱚᱱᱟ ᱠᱟᱹᱢᱤ ᱟᱹᱰᱤᱜᱮ ᱢᱚᱡᱽ ᱠᱷᱟᱱ ᱛᱳ ᱚᱱᱟᱦᱚᱸ ᱡᱟᱦᱟᱸ ᱜᱮ ᱠᱚᱨᱟᱣ ᱫᱚ ᱞᱮᱹᱠ ᱠᱟᱱ ᱜᱮᱭᱟ ᱡᱟᱦᱟᱸᱭ ᱚᱱᱠᱟᱱᱟᱜ ᱠᱟᱹᱢᱤ ᱵᱚᱞᱮ ᱪᱮᱫ ᱠᱟᱱ ᱡᱟᱦᱟᱱᱟᱜ ᱠᱟᱹᱢᱤᱜᱮ ᱡᱟᱦᱟᱱ ᱱᱚᱠᱨᱤ ᱠᱟᱱ ᱡᱚᱵᱽ ᱡᱟᱦᱟᱱᱟᱜ ᱜᱮ ᱡᱮ ᱠᱟᱹᱢᱤ ᱠᱟᱱ ᱩᱱᱤ ᱢᱚᱡᱮ ᱠᱟᱹᱢᱤ ᱠᱟᱱ ᱠᱷᱟᱱ ᱚᱱᱠᱟᱱ ᱠᱟᱹᱢᱤ ᱫᱚ ᱡᱟᱦᱟᱱᱟᱜ ᱥᱮ ᱡᱟᱦᱟᱱᱟᱜ ᱡᱟᱦᱟᱱᱟᱜ ᱡᱤᱱᱤᱥ ᱜᱮ ᱮᱴᱟᱜ ᱦᱚᱸ ᱠᱚᱨᱟᱣ ᱡᱮᱢᱚᱱ ᱦᱩᱭᱩᱜ ᱛᱟᱭ